ᱤᱧ ᱩᱞ ᱵᱟᱜᱟᱱ ᱢᱮᱱᱟᱜ ᱛᱤᱧᱟᱹ ᱢᱤᱫᱴᱟᱱ ᱚᱱᱟ ᱨᱚᱦᱚᱭ ᱥᱚᱢᱚᱭ ᱜᱮ ᱜᱟᱰᱟ ᱥᱚᱢᱚᱭ ᱡᱟ ᱠᱷᱚᱨᱪᱟ ᱦᱩᱭ ᱞᱮᱱᱟ ᱛᱟᱨᱯᱚᱨᱮ ᱤᱧ ᱛᱮᱜᱮ ᱚᱱᱟᱫᱚ ᱯᱚᱨᱮ ᱫᱟᱜ ᱠᱚ ᱫᱩᱞ ᱠᱟᱛᱮᱫ ᱡᱚᱛᱚᱱ ᱦᱟᱨᱟ ᱤᱫᱟᱹᱧ ᱱᱤᱛᱚᱜ ᱫᱚ ᱚᱱᱟᱨᱮ ᱟᱹᱰᱤ ᱟᱹᱰᱤ ᱢᱟᱱᱮ ᱯᱨᱚᱰᱟᱠᱴ ᱦᱤᱡᱩᱜ ᱠᱟᱱ ᱛᱤᱧᱟᱹ ᱡᱚ ᱡᱚᱠᱷᱚᱱ ᱟᱹᱠᱷᱨᱤᱧ ᱦᱩᱭᱩᱜᱼᱟ ᱩᱱ ᱥᱚᱢᱚᱭ ᱴᱟᱠᱟ ᱦᱚᱸ ᱵᱷᱟᱹᱜᱤ ᱜᱮ ᱦᱩᱭᱩᱜᱼᱟ ᱚᱱᱟᱛᱮ ᱩᱞᱵᱟᱜᱟᱱ ᱠᱚ ᱟᱹᱰᱤᱧ ᱵᱷᱟᱹᱜᱤᱧ ᱠᱩᱥᱤᱭᱟᱜᱼᱟ